ᱥᱟᱱᱛᱟᱲᱤ ᱯᱟᱹᱨᱥᱤ ᱫᱚ ᱮᱴᱟᱜ ᱯᱟᱹᱨᱥᱤ ᱠᱷᱚᱱ ᱫᱚ ᱨᱚᱯᱚᱲ ᱠᱚᱫᱚ ᱮᱠᱫᱚᱢ ᱟᱞᱟᱜᱽ ᱜᱮᱭᱟ ᱥᱮ ᱵᱷᱮᱜᱟᱨ ᱜᱮᱭᱟ ᱡᱩᱫᱟᱹ ᱡᱩᱫᱟᱹ ᱜᱮᱭᱟ ᱟᱵᱚ ᱯᱟᱹᱨᱥᱤ ᱨᱮᱫᱚ ᱢᱤᱫᱴᱮᱱ ᱢᱟᱱᱮ ᱡᱤᱱᱤᱥ ᱪᱮᱫ ᱵᱚᱱ ᱢᱮᱱᱟ ᱫᱟᱨᱮ ᱠᱷᱚᱱ ᱮᱭ ᱧᱩᱨᱦᱟᱹᱭᱮᱱᱟᱭ ᱢᱟᱱᱮ ᱜᱟᱪᱷ ᱛᱷᱮᱠᱮ ᱯᱚᱲᱮ ᱜᱮᱞᱚ ᱢᱟᱱᱮ ᱫᱟᱨᱮ ᱠᱷᱚᱱ ᱮᱭ ᱧᱩᱨᱦᱟᱹᱭᱮᱱᱟᱭ ᱱᱚᱣᱟ ᱫᱚ ᱵᱟᱝᱞᱟ ᱯᱟᱹᱨᱥᱤ ᱛᱮᱫᱚ ᱠᱚ ᱢᱮᱛᱟᱜ ᱠᱟᱱᱟ ᱡᱮ ᱜᱟᱪᱷ ᱛᱷᱮᱠᱮ ᱯᱚᱲᱮ ᱜᱮᱞᱚ ᱱᱚᱜᱼᱚᱭ ᱱᱚᱝᱠᱟ ᱥᱮ ᱞᱚᱭᱮᱱᱟᱭ ᱱᱚᱣᱟ ᱦᱚᱸ ᱯᱩᱲᱮ ᱜᱮᱞᱚ ᱦᱚᱸᱜᱼᱚᱭ ᱱᱚᱝᱠᱟᱱᱟᱜ ᱢᱤᱫᱴᱮᱱ ᱤᱭᱟᱹ ᱥᱮ ᱟᱵᱚ ᱦᱚᱲ ᱛᱮᱫᱚ ᱫᱟᱜ ᱦᱚᱸᱵᱚᱱ ᱢᱮᱱᱟ ᱡᱮᱵᱚᱱ ᱧᱩᱭᱟ ᱟᱨ ᱵᱟᱝᱞᱟ ᱛᱮᱫᱚ ᱠᱚ ᱢᱮᱱᱟ ᱡᱚᱞᱚᱣ ᱠᱷᱟᱵᱚ ᱵᱷᱟᱛᱚᱣ ᱠᱷᱟᱵᱚ ᱥᱚᱵ ᱠᱷᱟᱵᱚ ᱤᱠᱷᱟᱹᱱ ᱟᱵᱚ ᱥᱟᱱᱛᱟᱲᱤ ᱯᱟᱹᱨᱥᱤ ᱨᱮᱫᱚ ᱢᱤᱫᱴᱮᱱ ᱟᱞᱟᱜᱽ ᱜᱮ ᱩᱪᱪᱟᱨᱚᱱ ᱢᱮᱱᱟᱜᱼᱟ